ᱤᱧᱟᱹᱜ ᱵᱩᱡᱽᱛᱮ ᱞᱟᱹᱭᱟᱭ ᱥᱚᱞᱦᱮ ᱤᱥᱤᱱ ᱛᱮᱱᱟᱜ ᱡᱤᱱᱤᱥ ᱠᱚ ᱫᱚ ᱟᱲᱟᱜ ᱵᱷᱟᱹᱡᱤ ᱥᱮ ᱥᱩᱡᱤ ᱚᱱᱟᱠᱚᱫᱚ ᱡᱟᱦᱟᱸ ᱛᱮ ᱪᱟᱞᱟᱜ ᱚᱠᱛᱮ ᱞᱚᱜᱚᱱ ᱤᱥᱤᱱ ᱡᱚᱢ ᱠᱟᱛᱮᱢ ᱪᱟᱞᱟᱣ ᱫᱟᱲᱮᱭᱟᱜᱼᱟ ᱟᱨ ᱡᱤᱞ ᱩᱛᱩ ᱥᱚᱲᱮ ᱫᱟᱠᱟ ᱠᱚᱫᱚ ᱟᱹᱰᱤ ᱜᱮ ᱥᱚᱢᱚᱭ ᱞᱟᱜᱟᱜᱼᱟ ᱥᱮ ᱚᱱᱟ ᱤᱥᱤᱱ ᱫᱚ ᱟᱹᱰᱤ ᱟᱱᱟᱴ ᱜᱤᱭᱟ